ᱥᱟᱱᱟᱢ ᱯᱟᱹᱴᱷᱩᱣᱟᱹ ᱠᱚ ᱴᱷᱮᱱ ᱱᱤᱭᱟᱹ ᱜᱮ ᱤᱧᱟᱹᱜ ᱫᱤᱥ ᱦᱩᱫᱤᱥ ᱪᱟᱞ ᱛᱮᱱᱟᱜ ᱫᱚ ᱯᱟᱹᱴᱷᱩᱣᱟᱹ ᱡᱤᱭᱚᱱ ᱨᱮ ᱡᱚᱛᱚ ᱠᱷᱚᱱ ᱢᱟᱨᱟᱝ ᱠᱟᱹᱢᱤ ᱫᱚ ᱦᱩᱭᱩᱜ ᱠᱟᱱᱟ ᱚᱞᱚᱜ ᱯᱚᱲᱦᱚᱱ ᱱᱚᱣᱟ ᱚᱞᱚᱜ ᱯᱚᱲᱦᱚᱱ ᱫᱟᱨᱟᱭ ᱛᱮᱜᱮ ᱢᱤᱫ ᱴᱮᱱ ᱯᱟᱹᱴᱷᱩᱣᱟᱹ ᱫᱚ ᱥᱟᱬᱮᱥ ᱫᱤᱠ ᱥᱮ ᱦᱤᱥᱮᱵ ᱱᱤᱠᱮᱥ ᱫᱤᱠ ᱥᱮ ᱞᱟᱜᱟᱱᱟ ᱠᱟᱹᱨᱤ ᱫᱤᱠ ᱥᱮ ᱠᱟᱭᱫᱚᱥ ᱫᱤᱠ ᱫᱚᱭ ᱥᱮᱱ ᱫᱟᱲᱮᱭᱟᱜᱼᱟ ᱢᱤᱫᱴᱮᱱ ᱯᱟᱹᱴᱷᱩᱣᱟᱹ ᱜᱮ ᱫᱟᱲᱮᱭᱟᱜᱼᱟᱭ ᱟᱜᱟᱢ ᱢᱟᱨᱥᱟᱞ ᱩᱱᱤ ᱜᱮ ᱟᱵᱚ ᱥᱟᱶᱛᱟ ᱞᱟᱠᱪᱟᱨ ᱥᱮ ᱥᱟᱶᱦᱮᱫ ᱫᱚᱭ ᱦᱟᱨᱟ ᱨᱟᱠᱟᱵ ᱫᱟᱲᱮᱭᱟᱜᱼᱟᱭ